ᱤᱧᱟᱹᱜ ᱠᱩᱥᱤᱭᱟᱜ ᱠᱷᱮᱞᱫᱚ ᱵᱚᱞ ᱮᱱᱮᱡ ᱪᱮᱫᱟᱜ ᱥᱮ ᱱᱚᱣᱟ ᱵᱚᱞ ᱮᱱᱮᱡ ᱛᱟᱞᱟᱛᱮ ᱱᱤᱡᱮᱨᱟᱜ ᱦᱚᱲᱢᱚ ᱨᱮᱱᱟᱜ ᱥᱟᱱᱟᱢ ᱠᱷᱚᱱᱨᱮ ᱱᱚᱣᱟ ᱵᱚᱞ ᱮᱱᱮᱡ ᱛᱟᱞᱟᱛᱮ ᱱᱤᱭᱟᱹ ᱚᱠᱛᱚ ᱥᱟᱱᱟᱢ ᱠᱷᱚᱱ ᱱᱚᱲᱟᱪᱚᱲᱟᱜᱼᱟ ᱟᱨ ᱱᱚᱣᱟ ᱵᱚᱞ ᱮᱱᱮᱡ ᱨᱮᱱᱟᱜ ᱚᱝᱜᱚᱼᱵᱷᱚᱝᱜᱤ ᱟᱹᱰᱤ ᱪᱮᱦᱨᱟ ᱜᱮᱭᱟ ᱪᱮᱫᱟᱜ ᱥᱮ ᱱᱚᱣᱟ ᱵᱚᱞ ᱮᱱᱮᱡ ᱛᱟᱞᱟᱛᱮ ᱟᱭᱢᱟ ᱞᱮᱠᱟᱱ ᱴᱷᱟᱶᱨᱮᱢ ᱥᱮᱱ ᱫᱟᱲᱮᱭᱟᱜᱼᱟ ᱟᱨ ᱟᱭᱢᱟ ᱞᱮᱠᱟᱱ ᱴᱷᱟᱶᱨᱮ ᱥᱮᱱ ᱠᱟᱛᱮᱫ ᱟᱭᱢᱟ ᱞᱮᱠᱟᱱ ᱥᱤᱨᱯᱟᱹᱢ ᱦᱟᱢᱮᱴ ᱫᱟᱲᱮᱭᱟᱜᱼᱟ ᱟᱨ ᱱᱚᱣᱟ ᱵᱚᱞ ᱮᱱᱮᱡ ᱫᱚ ᱥᱩᱫᱷᱩ ᱵᱚᱞ ᱮᱱᱮᱡ ᱢᱚᱛᱚᱫᱚ ᱵᱟᱝᱟ ᱱᱚᱣᱟ ᱵᱚᱞ ᱮᱱᱮᱡᱛᱮ ᱱᱤᱡᱮᱨᱟᱜ ᱦᱚᱲᱢᱚ ᱡᱤᱣᱤ ᱟᱹᱰᱤ ᱱᱟᱯᱟᱭᱮ ᱫᱚᱦᱚᱭᱟ ᱵᱚᱞ ᱮᱱᱮᱡ ᱞᱮᱠᱷᱟᱱ ᱱᱤᱡᱮᱨᱟᱜ ᱦᱚᱲᱢᱚ ᱡᱤᱣᱤᱨᱮ ᱡᱟᱦᱟᱱᱟᱜ ᱟᱡᱟᱨ ᱩᱱᱟᱹᱜ ᱞᱚᱜᱚᱱ ᱵᱟᱝ ᱦᱤᱡᱩᱜᱼᱟ ᱥᱚᱵ ᱥᱚᱢᱚᱭ ᱪᱮ ᱥᱟᱨᱟ ᱜᱷᱟᱹᱲᱤᱜᱮ ᱱᱤᱡᱮᱨᱟᱜ ᱦᱚᱲᱢᱚ

ᱢᱚᱡᱽᱼᱮ ᱫᱚᱦᱚᱭᱟ ᱱᱚᱣᱟ ᱵᱚᱞ ᱮᱱᱮᱡ ᱛᱟᱞᱟᱛᱮ ᱟᱢ ᱟᱹᱰᱤ ᱞᱮᱠᱟᱱᱟᱜ ᱱᱩᱠᱨᱤ ᱠᱚᱦᱚᱢ ᱧᱟᱢ ᱫᱟᱲᱮᱭᱟᱜᱼᱟ ᱟᱢ ᱡᱩᱫᱤ ᱱᱚᱣᱟ ᱵᱚᱞ ᱮᱱᱮᱡ ᱠᱷᱮᱞᱚᱰ ᱱᱟᱯᱟᱭᱛᱮᱢ ᱠᱷᱮᱞ ᱫᱟᱲᱮᱜ ᱞᱮᱠᱷᱟᱱ ᱟᱭᱢᱟ ᱞᱮᱠᱟ ᱟᱢ ᱱᱚᱣᱟ ᱫᱷᱟᱨᱛᱤᱨᱮᱱ ᱟᱭᱢᱟ ᱞᱮᱠᱟᱱ ᱦᱚᱲᱠᱚ ᱪᱤᱱᱦᱟᱹᱯ ᱢᱮᱭᱟ ᱥᱮ ᱠᱚ ᱩᱨᱩᱢ ᱢᱮᱭᱟ ᱚᱱᱟ ᱥᱟᱶᱛᱮ ᱱᱚᱣᱟ ᱵᱚᱞ ᱮᱱᱮᱡ ᱤᱠᱷᱟᱹᱱ ᱟᱢᱟᱜ ᱡᱟᱦᱟᱱᱟᱜ

ᱵᱟᱹᱲᱛᱤᱜ ᱚᱠᱛᱚᱨᱮ ᱡᱟᱦᱟᱱᱟᱜ ᱟᱡᱟᱨ ᱵᱟᱝ ᱦᱩᱭᱩᱜᱼᱟ ᱱᱚᱣᱟ ᱵᱚᱞ ᱮᱱᱮᱡ ᱛᱟᱞᱟᱛᱮ ᱵᱚᱞ ᱮᱱᱮᱡ ᱫᱚ ᱤᱧ ᱱᱤᱭᱟᱹᱛᱮᱧ ᱠᱩᱥᱤᱭᱟᱜ ᱜᱮᱭᱟ ᱪᱮᱫᱟᱜ ᱥᱮ ᱵᱚᱞ ᱮᱱᱮᱡ ᱞᱮᱠᱷᱟᱱ ᱟᱢᱟᱜ ᱟᱭᱢᱟ ᱞᱮᱠᱟᱱ ᱱᱚᱣᱟ ᱵᱚᱞ ᱮᱱᱮᱡ ᱠᱷᱮᱞ ᱛᱟᱞᱟᱛᱮ ᱟᱭᱢᱟ ᱞᱮᱠᱟᱱ ᱠᱟᱹᱢᱤᱦᱚᱨᱟ ᱟᱢᱟᱜ ᱦᱩᱭᱩᱜ ᱛᱟᱢᱟ ᱱᱚᱣᱟ ᱵᱚᱞ ᱮᱱᱮᱡ

ᱮᱴᱟᱜ ᱠᱷᱮᱞ ᱠᱚ ᱞᱮᱠᱟᱜᱮ ᱱᱚᱣᱟ ᱠᱷᱮᱞᱦᱚᱸ

ᱧᱩᱛᱩᱢᱟ ᱠᱷᱮᱞᱚᱰ ᱠᱟᱱᱟ ᱱᱚᱣᱟ ᱠᱷᱮᱞᱚᱰ ᱨᱮ ᱠᱚᱢ ᱨᱮᱱᱟᱜ ᱦᱚᱸ ᱱᱚ ᱡᱚᱱ ᱟᱨ ᱵᱟᱝᱠᱷᱟᱱ ᱮᱜᱟᱨᱚ ᱡᱚᱱ ᱨᱮᱱᱟᱜ ᱞᱟᱹᱠᱛᱤ ᱢᱮᱱᱟᱜᱼᱟ ᱱᱚᱣᱟ ᱠᱷᱮᱞ ᱞᱟᱹᱜᱤᱫᱛᱮ ᱢᱟᱴᱠᱚ ᱟᱹᱰᱤ ᱥᱚᱢᱚᱛᱚᱞ ᱛᱟᱦᱮᱱ ᱫᱚᱨᱠᱟᱨ ᱛᱚᱵᱮᱠᱷᱟᱱ ᱱᱚᱣᱟ ᱠᱷᱮᱞᱚᱰ ᱟᱹᱰᱤ ᱥᱚᱨᱮᱥ ᱜᱮ ᱦᱩᱭᱩᱜᱼᱟ ᱱᱚᱣᱟ ᱪᱷᱟᱲᱟ ᱱᱚᱣᱟ ᱠᱷᱮᱞᱚᱰ ᱪᱷᱟᱲᱟᱦᱚᱸ ᱟᱨᱚ ᱟᱭᱢᱟ ᱠᱷᱮᱞ ᱢᱮᱱᱟᱜᱼᱟ ᱡᱮᱞᱮᱠᱟ ᱯᱷᱩᱴᱵᱚᱞ ᱠᱷᱮᱞ ᱠᱤᱨᱠᱮᱴ ᱠᱷᱮᱞ ᱮᱢᱟᱱ ᱛᱮᱭᱟᱜ ᱠᱷᱮᱞ ᱱᱚᱣᱟᱠᱚ ᱪᱷᱟᱲᱟ ᱟᱨᱚ ᱟᱭᱢᱟ ᱠᱷᱮᱞ ᱢᱮᱱᱟ ᱟᱠᱟᱫᱟ ᱚᱱᱠᱟᱱᱟᱜ ᱠᱷᱮᱞᱠᱚ ᱠᱚᱨᱟᱣᱟ